ᱤᱧ ᱠᱚᱨᱟᱣ ᱫᱟᱲᱮᱭᱟ ᱠᱟᱫᱟ ᱢᱤᱫ ᱫᱤᱱ ᱟᱞᱮ ᱚᱲᱟᱜ ᱨᱮ ᱢᱤᱫ ᱴᱟᱝ ᱵᱤᱧ ᱮ ᱵᱚᱞᱚ ᱞᱮᱱᱟ ᱢᱮᱱᱠᱷᱟᱱ ᱚᱠᱚᱭ ᱦᱚᱸ ᱵᱟᱝ ᱠᱚ ᱫᱟᱞ ᱞᱮᱫᱮᱭᱟ ᱤᱧ ᱚᱸᱰᱮ ᱪᱟᱞᱟᱣ ᱠᱟᱛᱮ ᱩᱱᱤ ᱵᱤᱧ ᱤᱧ ᱫᱟᱞ ᱜᱚᱡ ᱠᱮᱫᱮᱭᱟ ᱟᱨ ᱥᱮᱬᱟ ᱫᱚ ᱚᱠᱟᱨᱮᱦᱚᱸ ᱵᱟᱹᱧ ᱥᱮᱬᱟ ᱟᱠᱟᱫᱟ ᱦᱟᱞᱚᱛ ᱜᱮ ᱚᱱᱠᱟ ᱛᱟᱦᱮᱸ ᱠᱟᱱᱟ ᱟᱨ ᱜᱚᱡ ᱯᱚᱨᱮ ᱫᱚ ᱵᱚᱛᱚᱨ ᱫᱚ ᱪᱟᱵᱟᱭᱮᱱ ᱛᱤᱧᱟᱹ ᱢᱮᱱᱠᱷᱟᱱ ᱵᱚᱛᱚᱨ ᱫᱚᱹᱧ ᱵᱚᱛᱚᱨᱚᱜ ᱠᱟᱱ ᱛᱟᱦᱮᱱ ᱜᱮᱭᱟ